ᱫᱚᱝ ᱮᱱᱮᱡ ᱫᱚ ᱦᱩᱭᱩᱜ ᱠᱟᱱᱟ ᱢᱤᱫ ᱠᱟᱴᱟ ᱞᱟᱦᱟ ᱢᱤᱫ ᱠᱟᱴᱟ ᱛᱟᱭᱱᱚᱢ ᱟᱵᱟᱨ ᱢᱤᱫ ᱠᱟᱴᱟ ᱞᱟᱦᱟ ᱢᱤᱫ ᱠᱟᱴᱟ ᱛᱟᱭᱱᱚᱢ ᱚᱱᱠᱟ ᱫᱚᱝ ᱮᱱᱮᱡ ᱫᱚ ᱢᱮᱱᱠᱷᱟᱱ ᱫᱚᱝ ᱫᱚ ᱦᱩᱭᱱᱟ ᱪᱮᱛᱟᱱ ᱠᱷᱚᱱ ᱮᱠᱫᱚᱢ ᱞᱟᱛᱟᱨ ᱮᱠᱫᱷᱟᱹᱵᱤᱡ ᱢᱤᱫ ᱪᱮᱛᱟᱱ ᱪᱮᱛᱟᱱ ᱛᱮ ᱦᱚᱲᱮ ᱡᱮ ᱞᱟᱹᱴᱩᱜ ᱠᱟᱱᱟ ᱟᱨᱚᱭ ᱠᱟᱹᱴᱤᱡᱚᱜ ᱠᱟᱱᱟ ᱮᱢᱚᱱ ᱥᱟᱱᱟᱢ ᱥᱟᱱᱟᱢ ᱦᱚᱲᱢᱚ ᱜᱮ ᱦᱤᱞᱟᱹᱜ ᱛᱟᱭᱟ ᱟᱫᱚ ᱚᱱᱟ ᱦᱤᱞᱟᱹᱣ ᱚᱱᱟ ᱠᱟᱴᱟ ᱛᱟᱭᱱᱚᱢ ᱞᱟᱦᱟ ᱛᱟᱭᱱᱚᱢ ᱛᱟᱭᱱᱚᱢ ᱛᱮᱜᱮ ᱚᱱᱟ ᱫᱚ ᱢᱮᱱᱠᱷᱟᱱ ᱞᱟᱹᱴᱩᱜ ᱟᱭ ᱠᱟᱹᱴᱤᱡᱚᱜ ᱟᱭ ᱫᱚᱝ ᱫᱚ ᱥᱟᱱᱟᱢ ᱦᱚᱲᱢᱚ ᱥᱟᱱᱟᱢ ᱦᱚᱲᱢᱚ ᱦᱤᱞᱟᱹᱜ ᱛᱟᱭᱟ ᱫᱚᱝ ᱮᱱᱮᱡ ᱫᱚ ᱫᱚᱝ ᱰᱟᱸᱰᱟ ᱵᱟᱭ ᱦᱤᱞᱟᱹᱣ ᱞᱮᱠᱷᱟᱱ ᱫᱚᱝ ᱮᱱᱮᱡ ᱫᱚ ᱵᱟᱝᱜᱮ ᱢᱚᱡᱚᱜ ᱛᱟᱭᱟ ᱚᱱᱟᱛᱮ ᱢᱤᱫᱠᱟᱴᱟ ᱞᱟᱦᱟ ᱢᱤᱫ ᱠᱟᱴᱟ ᱛᱟᱭᱱᱚᱢ ᱟᱨᱚ ᱢᱤᱫ ᱠᱟᱴᱟ ᱞᱟᱦᱟ ᱢᱤᱫ ᱠᱟᱴᱟ ᱛᱟᱭᱱᱚᱢ ᱛᱟᱭᱱᱚᱢ ᱞᱮᱠᱟ ᱛᱮᱜᱮ ᱛᱮᱦᱮᱧ ᱫᱚ ᱠᱟᱹᱴᱤᱡ ᱞᱟᱹᱴᱩ ᱟᱨ ᱰᱟᱸᱰᱟ ᱦᱚᱸᱭ ᱦᱤᱞᱟᱹᱣᱟ ᱥᱟᱱᱟᱢ ᱦᱚᱲᱢᱚ ᱜᱮ ᱦᱤᱞᱟᱹᱜ ᱛᱟᱭᱟ ᱱᱚᱣᱟ ᱫᱚᱝ ᱠᱟᱱᱟ ᱱᱚᱣᱟ ᱫᱚ ᱫᱚᱝ ᱱᱚᱜᱼᱚᱭ ᱱᱚᱣᱟ ᱫᱚ ᱟᱹᱰᱤ ᱨᱟᱹᱥᱠᱟᱹ ᱛᱟᱞᱟ ᱨᱮ ᱱᱚᱣᱟ ᱫᱚᱝ ᱫᱚ ᱢᱮᱱᱠᱷᱟᱱ ᱡᱮ ᱱᱚᱣᱟ ᱫᱚᱝ ᱡᱮ ᱦᱚᱲᱢᱚ ᱡᱮ ᱦᱤᱞᱟᱹᱣ ᱟᱭ ᱡᱮ ᱦᱚᱲᱢᱚ ᱜᱮ ᱞᱟᱹᱴᱩᱜ ᱟᱭ ᱟᱨ ᱠᱟᱹᱴᱤᱡᱚᱜ ᱛᱟᱭᱟ ᱚᱠᱚᱭ ᱫᱚᱝ ᱮᱛᱮ ᱮᱱᱮᱡᱚᱜ ᱚᱱᱟ ᱫᱚᱝ ᱫᱚ ᱱᱚᱝᱠᱟᱱᱟᱜ ᱠᱟᱱᱟ ᱢᱤᱫ ᱠᱟᱴᱟ ᱞᱟᱦᱟ ᱢᱤᱫ ᱠᱟᱴᱟ ᱛᱟᱭᱱᱚᱢ ᱱᱤᱭᱟᱹᱜᱮ